ᱜᱮᱥᱢᱟᱧ ᱦᱟᱛᱟᱣᱠᱮᱫ ᱢᱮᱱᱮᱫ ᱠᱟᱱ ᱛᱟᱦᱮᱱᱟᱠᱚ ᱟᱹᱰᱤ ᱥᱩᱵᱤᱫᱷᱟ ᱢᱚᱸᱡᱽᱜᱤᱧ ᱫᱟᱠᱟ ᱩᱛᱩᱭᱮᱫ ᱠᱟᱱ ᱛᱟᱦᱮᱸᱫᱼᱟ ᱠᱤᱱᱛᱩ ᱜᱮᱥ ᱫᱟᱢ ᱡᱟ ᱫᱟᱢ ᱛᱚ ᱪᱤᱠᱟᱹᱛᱤᱧ ᱠᱤᱨᱤᱧ ᱫᱟᱲᱮᱭᱟᱜᱼᱟ ᱱᱚᱶᱟ ᱜᱮᱥᱫᱚ ᱤᱧᱫᱚ